ᱤᱧ ᱵᱟᱵᱟ ᱟᱨ ᱤᱧ ᱦᱟᱲᱟᱢ ᱵᱟ ᱴᱷᱮᱱ ᱤᱧ ᱟᱸᱡᱚᱢ ᱞᱮᱫᱟ ᱢᱟᱨᱟᱝ ᱱᱮᱛᱟ ᱦᱤᱥᱟᱹᱵ ᱛᱮᱫᱚ ᱥᱤᱫᱩᱼᱠᱟᱹᱱᱩ ᱟᱜ ᱵᱮᱯᱟᱨ ᱨᱮᱜᱮ ᱥᱤᱫᱩ ᱠᱟᱹᱱᱩ ᱫᱚ ᱟᱵᱚ ᱥᱟᱶᱛᱟᱞ ᱞᱟᱹᱜᱤᱫ ᱟᱭᱢᱟ ᱡᱩᱫᱽᱫᱷᱚ ᱞᱟᱹᱲᱦᱟᱹᱭ ᱟᱠᱟᱱᱟ ᱤᱝᱨᱮᱡ ᱥᱟᱣᱛᱮ ᱟᱭᱢᱟ ᱞᱟᱹᱲᱦᱟᱹᱭ ᱦᱩᱭ ᱟᱠᱟᱱ ᱛᱟᱭᱟ ᱟᱵᱚ ᱡᱟᱛᱤ ᱛᱮ ᱢᱚᱸᱡ ᱵᱚᱱ ᱛᱟᱸᱦᱮᱱ ᱞᱟᱹᱜᱤᱫ ᱛᱮ ᱚᱱᱟ ᱞᱟᱹᱜᱤᱫ ᱛᱮ ᱢᱤᱫᱴᱮᱱ ᱦᱩᱞ ᱮ ᱦᱚᱦᱚ ᱞᱮᱫᱟ ᱚᱱᱟ ᱦᱩᱞ ᱨᱮ ᱟᱭᱢᱟ ᱦᱟᱡᱟᱨ ᱦᱟᱡᱟᱨ ᱦᱚᱲ ᱠᱚ ᱡᱟᱣᱨᱟ ᱞᱮᱱᱟ ᱚᱱᱟ ᱦᱩᱞ ᱨᱮ ᱟᱭᱢᱟ ᱟᱵᱚ ᱟᱨ ᱤᱝᱨᱮᱡ ᱦᱚᱠᱚ ᱜᱚᱡ ᱞᱮᱱᱟ ᱚᱱᱟ ᱦᱩᱞ ᱯᱚᱨᱮ ᱟᱵᱚ ᱦᱩᱞ ᱯᱚᱨᱮ ᱟᱵᱚ ᱚᱱᱟ ᱥᱟᱫᱷᱤᱱᱚᱛᱟᱭ ᱫᱚᱦᱚ ᱦᱚᱴᱚ ᱟᱠᱟᱫ ᱵᱚᱱᱟ ᱚᱱᱟ ᱛᱮᱜᱮ ᱥᱤᱫᱷᱩ ᱠᱟᱹᱱᱩ ᱫᱚ ᱢᱟᱨᱟᱝ ᱱᱮᱛᱟ ᱦᱤᱥᱟᱹᱵ ᱛᱮᱧ ᱪᱤᱱᱦᱟᱹᱣ ᱮᱭᱟ